ᱟᱭᱢᱟ ᱞᱮᱠᱟᱱᱟᱜ ᱜᱮ ᱥᱚᱨᱠᱟᱨᱤ ᱤᱥᱠᱤᱢ ᱠᱚᱫᱚ ᱢᱮᱱᱟᱜ ᱟᱠᱟᱫᱟ ᱡᱮᱢᱚᱱ ᱥᱟᱥᱛᱷᱚ ᱥᱟᱹᱛᱷᱤ ᱠᱷᱟᱫᱭᱚ ᱥᱟᱹᱛᱷᱤ ᱞᱚᱠᱠᱷᱤ ᱵᱷᱟᱱᱰᱟᱨ ᱢᱤᱫ ᱥᱚ ᱫᱤᱱ ᱨᱮᱱᱟᱜ ᱠᱟᱹᱢᱤ ᱟᱨ ᱚᱱᱟ ᱤᱱᱫᱨᱟ ᱟᱵᱟᱥ ᱡᱮᱢᱚᱱ ᱥᱟᱥᱛᱷᱚ ᱥᱟᱹᱛᱷᱤ ᱫᱚ ᱵᱤᱱᱟᱹ ᱯᱚᱭᱥᱟ ᱛᱮ ᱪᱟᱣᱞᱮ ᱜᱩᱦᱩᱢ ᱟᱴᱟᱠᱚᱭ ᱮᱢᱟ ᱞᱮ ᱠᱟᱱᱟ ᱟᱨ ᱥᱟᱥᱛᱷᱚ ᱥᱟᱹᱛᱷᱤ ᱫᱚ ᱥᱮᱬᱟ ᱧᱚᱜ ᱨᱳᱜᱽ ᱨᱮᱞᱮ ᱯᱟᱲᱟᱣ ᱞᱮᱱ ᱠᱷᱟᱱ ᱚᱱᱟ ᱪᱤᱠᱤᱛᱥᱟ ᱠᱚ ᱮᱢᱚᱜᱼᱟ ᱟᱨ ᱞᱚᱠᱠᱷᱤ ᱵᱷᱟᱱᱰᱟᱨ ᱫᱚ ᱡᱟᱦᱟᱸᱭᱟᱜ ᱠᱟᱥᱴ ᱥᱟᱨᱴᱤᱯᱷᱤᱠᱮᱴ ᱦᱮᱱᱟᱜᱼᱟ ᱩᱱᱤᱭᱟᱜ ᱫᱚ ᱦᱟᱡᱟᱨ ᱴᱟᱠᱟ ᱡᱟᱦᱟᱸᱭᱟᱜ ᱵᱟᱹᱱᱩᱜᱼᱟ ᱩᱱᱤ ᱫᱚ ᱯᱟᱸᱪᱥᱚ ᱴᱟᱠᱟᱭ ᱧᱟᱢ ᱮᱫᱟ ᱟᱨ ᱢᱤᱫ ᱥᱚ ᱫᱤᱱ ᱨᱮᱱᱟᱜ ᱠᱟᱹᱢᱤ ᱫᱚ ᱥᱚᱵᱫᱤᱱ ᱫᱚ ᱵᱟᱝ ᱦᱩᱭᱩᱜᱼᱟ ᱢᱤᱫ ᱥᱚ ᱫᱤᱱ ᱫᱚ ᱵᱟᱝ ᱦᱩᱭᱩᱜᱼᱟ ᱚᱠᱟ ᱫᱚᱠᱷᱟ ᱦᱩᱭᱩᱜᱼᱟ ᱚᱠᱟ ᱡᱚᱠᱷᱚᱱ ᱫᱚ ᱵᱟᱝ ᱯᱩᱨᱟᱹ ᱯᱩᱨᱤ ᱢᱤᱫ ᱥᱚ ᱫᱤᱱ ᱫᱚ ᱠᱟᱹᱢᱤ ᱫᱚ ᱵᱟᱝ ᱦᱩᱭᱩᱜᱼᱟ ᱟᱨ ᱤᱱᱫᱨᱟ ᱟᱣᱟᱥ ᱦᱚᱸ ᱡᱟᱦᱟᱭ ᱚᱲᱟᱜ ᱮ ᱧᱟᱢ ᱟᱠᱟᱫᱟ ᱩᱱᱤ ᱜᱮᱭᱮ ᱧᱟᱢ ᱮᱫᱟ ᱡᱟᱦᱟᱸᱭ ᱵᱟᱠᱚ ᱧᱟᱢ ᱮᱫᱟ ᱩᱱᱠᱩ ᱫᱚ ᱧᱟᱢ ᱦᱚᱸ ᱵᱟᱠᱚ ᱧᱟᱢ ᱮᱫᱟ ᱚᱱᱮ ᱚᱱᱠᱟ ᱥᱚᱨᱠᱟᱨ ᱴᱷᱮᱱ ᱠᱷᱚᱱ ᱩᱯᱚᱠᱟᱨ ᱞᱮ ᱧᱟᱢ ᱟᱠᱟᱫᱟ